ᱤᱧ ᱤᱞᱮᱠᱴᱨᱚᱱᱤᱠᱥ ᱵᱟᱠᱷᱨᱟ ᱛᱮᱜᱮ ᱦᱮᱰᱯᱷᱚᱱ ᱨᱮᱱᱟᱜ ᱱᱮᱜᱮᱴᱤᱵᱽ ᱵᱟᱠᱷᱨᱟ ᱤᱫᱤ ᱠᱟᱛᱮ ᱢᱤᱫ ᱵᱟᱨ ᱠᱟᱛᱷᱟᱧ ᱨᱚᱲᱟ ᱱᱟᱦᱟᱜ ᱫᱚ ᱱᱮᱜᱮᱴᱤᱵᱽ ᱵᱟᱠᱷᱨᱟ ᱫᱚ ᱱᱚᱣᱟ ᱜᱮ ᱠᱟᱱᱟ ᱦᱮᱰᱯᱷᱚᱱ ᱫᱚ ᱢᱟᱹᱱᱢᱤ ᱡᱤᱭᱚᱱ ᱨᱮ ᱱᱚᱝᱠᱟ ᱢᱤᱫ ᱴᱮᱱ ᱵᱟᱡᱮ ᱡᱤᱱᱤᱥ ᱢᱮᱱ ᱛᱮᱧ ᱢᱚᱱᱮᱭᱮᱫᱼᱟ ᱱᱚᱦᱟ ᱫᱚ ᱱᱟᱦᱟᱜ ᱱᱟᱜ ᱡᱷᱚᱛᱚ ᱞᱮᱠᱟᱱ ᱠᱚᱲᱟ ᱜᱤᱫᱽᱨᱟᱹ ᱠᱩᱲᱤ ᱜᱤᱫᱽᱨᱟᱹ ᱥᱮ ᱟᱭᱢᱟ ᱦᱚᱲ ᱜᱮᱧ ᱧᱮᱞᱮᱫ ᱠᱚᱣᱟ ᱦᱮᱰᱯᱷᱚᱱ ᱠᱚ ᱭᱩᱡᱽ ᱮᱫᱟ ᱦᱮᱰᱯᱷᱚᱱ ᱫᱚ ᱡᱟᱦᱟᱸ ᱛᱤᱱᱟᱹᱜ ᱵᱷᱟᱜᱮ ᱠᱚ ᱢᱮᱛᱟᱜ ᱠᱟᱱᱟ ᱩᱱᱟᱹᱜ ᱴᱟᱝ ᱫᱚ ᱵᱟᱝ ᱵᱷᱟᱹᱵᱤᱭᱟ ᱦᱮᱸ ᱥᱮᱨᱮᱧ ᱠᱚ ᱫᱩᱨᱟᱝ ᱠᱚ ᱨᱚᱲ ᱠᱚ ᱟᱲᱟᱝ ᱠᱚ ᱡᱷᱚᱛᱚ ᱜᱮ ᱟᱸᱡᱚᱢᱚᱜ ᱟ ᱦᱮᱰᱯᱷᱚᱱ ᱛᱟᱞᱟ ᱛᱮ ᱮᱱᱛᱮ ᱱᱚᱣᱟ ᱫᱚ ᱟᱹᱰᱤ ᱢᱤᱫᱴᱟᱝ ᱵᱟᱹᱲᱤᱡ ᱫᱤᱱ ᱠᱟᱱᱟ ᱱᱚᱣᱟ ᱦᱮᱰᱯᱷᱚᱱ ᱫᱟᱨᱟᱭ ᱛᱮ ᱢᱤᱫ ᱴᱮᱱ ᱢᱟᱹᱱᱢᱤᱭᱟᱜ ᱟᱹᱰᱤ ᱵᱟᱡᱮ ᱢᱤᱫ ᱴᱮᱱ ᱚᱵᱚᱱᱚᱛᱤ ᱦᱳᱭ ᱫᱟᱲᱮᱭᱟᱛᱟᱭᱟ ᱱᱚᱣᱟ ᱫᱚ ᱞᱩᱛᱩᱨᱮ ᱫᱤᱱᱟᱹᱢ ᱫᱤᱱᱟᱹᱢ ᱥᱚᱜᱮ ᱠᱟᱜ ᱠᱷᱟᱱ ᱟᱨ ᱥᱮᱨᱮᱧ ᱫᱩᱨᱟᱹᱝ ᱠᱚ ᱟᱸᱡᱚᱢ ᱞᱮᱠᱷᱟᱱ ᱞᱩᱛᱩᱨ ᱨᱮᱱᱟᱜ ᱯᱚᱨᱫᱟ ᱯᱷᱟᱴᱟᱣ ᱠᱟᱛᱮ ᱱᱩᱱ ᱢᱮᱫ ᱴᱮᱱ ᱢᱟᱹᱱᱢᱤ ᱵᱟᱝ ᱟᱸᱡᱚᱢ ᱨᱮᱭᱟᱜ ᱢᱮᱫ ᱴᱮᱱ ᱱᱚᱝᱠᱟ ᱦᱚᱨᱟᱭ ᱛᱮᱭᱟᱨ ᱡᱚᱝᱼᱟ ᱦᱮᱰᱯᱷᱚᱱ ᱫᱚ ᱞᱩᱛᱩᱨ ᱨᱮ ᱟᱹᱰᱤ ᱵᱟᱹᱲᱤᱡ ᱢᱮᱫ ᱴᱮᱱ ᱚᱨᱥᱚᱝ ᱮ ᱟᱹᱜᱩ ᱠᱟᱜᱼᱟ ᱟᱨ ᱱᱚᱣᱟ ᱦᱮᱰᱯᱷᱚᱱ ᱭᱩᱥ ᱠᱷᱟᱹᱛᱤᱨ ᱛᱮᱜᱮ ᱢᱟᱹᱱᱢᱤᱭᱟᱜ ᱞᱩᱛᱩᱨ ᱨᱮ ᱨᱚᱲ ᱟᱲᱟᱝ ᱵᱟᱝ ᱛᱟᱠᱮᱨᱚᱜ ᱠᱟᱱᱟ ᱢᱟᱹᱱᱢᱤᱭᱟᱜ ᱟᱲᱟᱝ ᱵᱟᱭ ᱟᱸᱡᱚᱢ ᱫᱟᱲᱮᱭᱟᱜ ᱠᱟᱱᱟ ᱟᱨ ᱵᱚᱦᱚᱜ ᱨᱮᱱᱟᱜ ᱵᱮᱢᱟᱨᱮ ᱵᱟᱹᱲᱛᱤᱭᱮᱜᱼᱟ ᱦᱮᱰᱯᱷᱚᱱ ᱫᱟᱨᱟᱭ ᱛᱮᱜᱮ ᱞᱩᱛᱩᱨ ᱨᱮ ᱚᱱᱟ ᱛᱟᱠᱮᱨ ᱵᱚᱞᱚ ᱠᱟᱛᱮ ᱵᱚᱦᱚᱜ ᱵᱷᱤᱛᱤᱨ ᱨᱮ ᱪᱟᱯ ᱮ ᱛᱮᱭᱟᱨᱮᱜᱼᱟ ᱚᱱᱟᱛᱮ ᱢᱟᱹᱱᱢᱤᱭᱟᱜ ᱢᱚᱱᱮ ᱟᱹᱰᱤ ᱪᱚᱧᱪᱚᱞᱛᱟ ᱵᱟᱹᱲᱛᱤᱜ ᱠᱟᱱ ᱛᱟᱭᱟ ᱱᱚᱣᱟ ᱥᱚᱵᱫᱚ ᱠᱷᱟᱹᱛᱤᱨ ᱛᱮ ᱱᱚᱣᱟ ᱥᱟᱰᱮ ᱠᱷᱟᱹᱛᱤᱨ ᱛᱮ ᱚᱱᱟᱛᱮ ᱤᱧ ᱯᱟᱦᱴᱟ ᱠᱷᱚᱱ ᱫᱚ ᱦᱮᱰᱯᱷᱚᱱ ᱫᱚ ᱟᱹᱰᱤ ᱵᱟᱝ ᱴᱷᱤᱠ ᱡᱤᱱᱤᱥ ᱢᱮᱱ ᱛᱮᱧ ᱢᱚᱱᱮᱭᱮᱫ ᱠᱟᱱᱟ